ᱦᱮᱸ ᱦᱮᱞᱳ ᱢᱮᱱᱯᱮ ᱚᱠᱚᱭ ᱯᱮ ᱢᱮᱱᱮᱜᱼᱟ ᱚ ᱦᱳᱭ ᱜᱩᱦᱤ ᱟᱹᱛᱩ ᱨᱮᱜᱮ ᱞᱟᱜᱟᱣ ᱠᱟᱱᱟ ᱦᱳᱭ ᱪᱟᱹᱥᱤ ᱠᱟᱱ ᱜᱮᱭᱟᱞᱮ ᱦᱳᱭ ᱦᱳᱭ ᱦᱩᱭ ᱫᱚ ᱦᱩᱭ ᱫᱚ ᱵᱮᱥᱜᱮ ᱦᱩᱭᱟᱠᱟᱱᱟ ᱟᱫᱚ ᱚᱱᱮ ᱩᱱᱠᱩ ᱛᱤᱡᱩ ᱠᱚᱠᱚ ᱡᱚᱢᱮᱜᱼᱟ ᱫᱚᱢᱮᱜᱮ ᱟᱨ ᱫᱟᱜ ᱨᱮᱭᱟᱜ ᱦᱚᱸ ᱚᱥᱩᱵᱤᱫᱷᱟ ᱠᱟᱹᱴᱤᱡ ᱦᱩᱭᱩᱜ ᱠᱟᱱᱟ ᱥᱮ ᱚᱱᱟ ᱞᱟᱹᱜᱤᱫ ᱠᱟᱹᱴᱤᱡ ᱵᱮᱥ ᱫᱚ ᱵᱟᱭ ᱦᱩᱭᱟᱠᱟᱱᱟ ᱚ ᱦᱳᱭ ᱛᱚ ᱚᱱᱟᱢᱟ ᱟᱹᱰᱤ ᱦᱳᱭ ᱦᱳᱭ ᱦᱳᱭ ᱟᱯᱮ ᱱᱚᱣᱟ ᱠᱚᱯᱮ ᱠᱚᱨᱟᱣ ᱠᱷᱟᱱ ᱫᱚ ᱟᱹᱰᱤᱯᱮ ᱠᱩᱥᱤᱜᱼᱟ ᱪᱮᱫᱟᱜ ᱥᱮ ᱟᱞᱮᱫᱚ ᱪᱟᱹᱥᱤ ᱠᱟᱱᱟᱞᱮ ᱪᱟᱹᱥᱤ ᱵᱟᱝᱠᱷᱟᱱ ᱵᱟᱞᱮ ᱪᱟᱥ ᱠᱷᱟᱱ ᱵᱟᱞᱮ ᱡᱚᱢᱟ ᱪᱟᱥ ᱠᱷᱟᱱ ᱞᱮ ᱡᱚᱟ ᱟᱫᱚ ᱟᱯᱮ ᱜᱚᱲᱚ ᱥᱚᱯᱚᱦᱚᱫ ᱯᱮ ᱮᱢᱚᱜ ᱠᱷᱟᱱ ᱫᱚ ᱟᱞᱮᱦᱚᱸ ᱟᱹᱰᱤ ᱨᱟᱹᱥᱠᱟᱹᱞᱮ ᱵᱩᱡᱟ ᱦᱳᱭ ᱵᱟᱝ ᱜᱮ ᱟᱞᱮ ᱜᱮᱞᱮ ᱠᱚᱥᱴᱚ ᱫᱚ ᱦᱳᱭ ᱟᱫᱚ ᱚᱱᱟ ᱦᱚᱸ ᱯᱟᱴᱟ ᱢᱟᱞᱮ ᱯᱟᱴᱟᱣ ᱜᱮᱭᱟ ᱟᱫᱚ ᱫᱟᱜ ᱦᱚᱸ ᱟᱸᱡᱮᱫᱚᱜ ᱠᱟᱱᱟ ᱵᱟᱭ ᱫᱟᱜᱮᱫ ᱫᱚ ᱟᱫᱚ ᱦᱳᱭ ᱦᱳᱭ ᱟᱫᱚ ᱰᱚᱵᱷᱟᱜ ᱠᱚ ᱠᱟᱹᱴᱤᱡ ᱵᱮᱱᱟᱣ ᱧᱚᱜ ᱟᱞᱮᱯᱮ ᱚᱱᱟ ᱡᱟᱦᱟᱸᱞᱮᱠᱟ ᱫᱟᱜ ᱡᱚᱢᱟᱜᱼᱟ ᱚᱱᱟ ᱱᱤᱛᱳᱜ ᱞᱮ ᱫᱟᱲᱮᱭᱟᱜᱼᱟ ᱢᱟᱱᱮ ᱯᱟᱴᱟᱣᱟᱞᱮ ᱚᱱᱟ ᱫᱟᱜ ᱛᱮ ᱦᱳᱭ ᱦᱳᱭ ᱦᱳᱭ ᱦᱤᱡᱩᱜ ᱠᱷᱟᱱ ᱦᱟᱸᱜ ᱯᱮ ᱯᱷᱳᱱ ᱯᱮ ᱟᱨ ᱫᱮᱠᱷᱟᱣ ᱟᱯᱮᱭᱟᱞᱮ ᱟᱞᱮᱭᱟᱜ ᱪᱟᱥ ᱵᱟᱲᱤ ᱠᱚ ᱪᱮᱫ ᱞᱮᱠᱟᱞᱮ ᱪᱟᱥᱟ ᱦᱳᱭ ᱟᱨ ᱚᱱᱟ ᱦᱤᱥᱟᱹᱵᱽ ᱟᱯᱮ ᱧᱮᱞ ᱯᱮ ᱦᱳᱭ ᱟᱪᱪᱷᱟ ᱦᱳᱭ ᱴᱷᱤᱠ ᱦᱳᱭ ᱯᱷᱳᱱ ᱵᱟᱲᱟᱭ ᱯᱮ ᱱᱟᱜ ᱦᱤᱡᱩᱜ ᱠᱷᱟᱱ ᱯᱮ ᱦᱳᱭ ᱦᱳᱭ ᱯᱷᱳᱱᱟᱞᱮ ᱦᱳᱭ ᱴᱷᱤᱠᱜᱮᱭᱟ